ᱤᱧᱟᱹᱜ ᱴᱚᱴᱷᱟᱨᱮ ᱟᱹᱰᱤ ᱫᱚᱞᱜᱮ ᱠᱚ ᱦᱮᱱᱟᱜ ᱠᱚᱣᱟ ᱡᱮᱢᱚᱱ ᱡᱤᱰᱤᱯᱤ ᱴᱤ ᱮᱢ ᱥᱤ ᱵᱤᱡᱮᱯᱤ ᱟᱨᱦᱚᱸ ᱯᱷᱲᱚᱣᱟᱨ ᱵᱞᱚᱠ ᱟᱨᱚ ᱮᱢᱟᱱ ᱮᱢᱟᱱ ᱢᱮᱱᱟᱜ ᱠᱚᱣᱟ ᱱᱤᱨᱫᱚᱞ ᱠᱚᱦᱚᱸ ᱱᱩᱠᱩ ᱠᱚ ᱥᱟᱱᱟᱢ ᱜᱮ ᱵᱷᱳᱴ ᱨᱮ ᱡᱤᱛᱟᱣ ᱠᱟᱛᱮ ᱱᱚᱣᱟ ᱟᱛᱳ ᱠᱚᱨᱮᱱᱟᱜ ᱥᱮ ᱚᱧᱪᱚᱞ ᱠᱚᱨᱮᱱᱟᱜ ᱵᱷᱟᱹᱞᱟᱹᱭ ᱠᱟᱹᱢᱤ ᱞᱟᱹᱜᱤᱫ ᱛᱮ ᱟᱠᱚ ᱡᱟᱦᱟᱸ ᱞᱮᱠᱟ ᱜᱮᱠᱚ ᱞᱟᱭᱟ ᱥᱟᱱᱟᱢ ᱦᱚᱲᱟᱜ ᱵᱷᱟᱹᱞᱟᱹᱭ ᱞᱟᱹᱜᱤᱫ ᱛᱮ ᱩᱱᱠᱩ ᱜᱚᱲᱚ ᱥᱚᱯᱚᱫ ᱜᱚᱲᱚ ᱥᱚᱯᱚᱫ ᱤᱧ ᱮᱢᱟᱣ ᱟᱠᱚᱣᱟ ᱟᱨᱦᱚᱸ ᱟᱛᱳ ᱦᱚᱲ ᱠᱚ ᱞᱟᱹᱭ ᱠᱟᱛᱮ ᱥᱟᱱᱟᱢ ᱠᱚᱛᱮ ᱜᱚᱲᱚ ᱥᱚᱯᱚᱫ ᱞᱮ ᱮᱢᱟᱠᱚᱣᱟ ᱚᱱᱟ ᱥᱟᱶᱛᱮ ᱱᱩᱠᱩ ᱡᱟᱦᱟᱭ ᱨᱟᱡᱽ ᱟᱹᱨᱤ ᱫᱚᱞ ᱵᱟᱫᱽ ᱠᱟᱛᱮᱫ ᱦᱚᱸ ᱡᱟᱦᱟᱭ ᱪᱷᱟᱛᱛᱨᱚ ᱢᱚᱨᱪᱟ ᱜᱨᱩᱯ ᱱᱩᱠᱩ ᱠᱚ ᱛᱟᱞᱟᱛᱮ ᱦᱚᱸ ᱟᱭᱢᱟ ᱱᱟᱯᱟᱭ ᱱᱟᱯᱟᱭᱟᱜ ᱠᱟᱹᱢᱤ ᱠᱚ ᱞᱟᱦᱟᱜ ᱠᱟᱱᱟ